ᱡᱤᱭᱟᱹᱞᱤ ᱠᱚ ᱟᱹᱛᱤᱧ ᱞᱟᱹᱜᱤᱫ ᱫᱚ ᱦᱟᱹᱨᱭᱟᱹᱲ ᱫᱟᱨᱮ ᱥᱟᱠᱟᱢ ᱥᱮ ᱦᱟᱹᱨᱭᱟᱹᱲ ᱜᱷᱟᱸᱥ ᱠᱚ ᱮᱢᱟᱱ ᱫᱚ ᱟᱹᱰᱤ ᱜᱮ ᱱᱟᱯᱟᱭᱟ ᱟᱨ ᱡᱮᱢᱚᱱ ᱠᱤ ᱱᱮᱛᱟᱨ ᱫᱚ ᱟᱵᱚ ᱢᱟᱹᱱᱢᱤ ᱟᱹᱰᱤᱜᱟᱱ ᱟᱹᱰᱤ ᱨᱚᱠᱚᱢ ᱠᱚ ᱯᱞᱟᱥᱴᱤᱠ ᱡᱤᱱᱤᱥ ᱠᱚᱵᱚ ᱤᱭᱩᱡᱮᱜᱼᱟ ᱟᱨ ᱚᱱᱟ ᱠᱷᱟᱹᱛᱤᱨ ᱯᱨᱟᱠᱨᱤᱛᱤᱠ ᱨᱮ ᱟᱹᱰᱤᱜᱟᱱ ᱟᱥᱟᱨ ᱦᱩᱭᱩᱜ ᱠᱟᱱᱟ ᱟᱨ ᱫᱟᱜ ᱮᱢᱟᱱ ᱠᱚᱨᱮ ᱦᱚᱸ ᱯᱞᱟᱥᱴᱤᱠ ᱥᱮ ᱯᱞᱟᱥᱴᱤᱠ ᱥᱟᱢᱟᱱ ᱠᱚ ᱪᱟᱞᱟᱜ ᱠᱟᱱ ᱠᱷᱟᱹᱛᱤᱨ ᱫᱟᱜ ᱠᱚᱦᱚᱸ ᱟᱹᱰᱤᱜᱟᱱ ᱠᱷᱟᱨᱟᱯᱚᱜ ᱠᱟᱱᱟ ᱟᱨ ᱟᱵᱚ ᱫᱷᱟᱹᱨᱛᱤ ᱨᱮ ᱦᱚᱸ ᱡᱤᱵᱽ ᱡᱤᱭᱟᱹᱞᱤ ᱮᱢᱟᱱ ᱠᱚᱦᱚᱸ ᱟᱹᱰᱤᱜᱟᱱ ᱠᱚ ᱠᱚᱥᱴᱚᱜ ᱠᱟᱱᱟ ᱟᱨ ᱡᱤᱭᱟᱹᱞᱤ ᱠᱚᱦᱚᱸ ᱛᱟᱦᱮᱱ ᱞᱟᱹᱜᱤᱫ ᱟᱹᱰᱤ ᱠᱚ ᱠᱚᱥᱴᱚᱜ ᱠᱟᱱᱟ ᱟᱨ ᱟᱵᱚ ᱫᱩᱱᱭᱟᱹ ᱦᱚᱸ ᱟᱹᱰᱤᱜᱟᱱ ᱞᱚᱞᱚᱜ ᱠᱟᱱᱛᱮ ᱟᱹᱰᱤ ᱨᱚᱠᱚᱢ ᱡᱤᱵᱽ ᱡᱤᱭᱟᱹᱞᱤ ᱟᱹᱰᱤ ᱠᱚᱥᱴᱚ ᱛᱮᱠᱚ ᱛᱟᱦᱮᱱ ᱠᱟᱱᱟ ᱥᱚᱢᱚᱭ ᱨᱮ ᱟᱠᱚ ᱡᱚᱢᱟᱜ ᱵᱟᱠᱚ ᱧᱟᱢ ᱫᱟᱲᱭᱟᱜ ᱠᱟᱱᱟ ᱟᱨ ᱡᱚᱢᱟᱜ ᱠᱚ ᱧᱟᱢᱮᱫ ᱠᱷᱟᱱ ᱢᱤᱢᱤᱫ ᱫᱟᱜ ᱵᱟᱹᱜᱤᱭᱟᱜ ᱵᱟᱠᱚ ᱧᱟᱢᱮᱫ ᱛᱮ ᱟᱹᱰᱤ ᱨᱚᱠᱚᱢ ᱡᱤᱵᱽ ᱡᱤᱭᱟᱹᱞᱤ ᱠᱚ ᱱᱚᱥᱴᱚᱜ ᱠᱟᱱᱟ ᱚᱱᱟᱛᱮ ᱟᱵᱚ ᱫᱚ ᱥᱮᱪᱮᱫᱚᱜ ᱢᱟ ᱟᱨ ᱠᱤᱪᱷᱩ ᱯᱞᱟᱥᱴᱤᱠ ᱯᱞᱟᱥᱴᱤᱠ ᱞᱮᱠᱟᱱ ᱡᱤᱱᱤᱥ ᱠᱚᱫᱚ ᱩᱱᱟᱹᱜ ᱟᱞᱚ ᱵᱮᱵᱷᱟᱨ ᱢᱟ ᱵᱟᱝᱠᱷᱟᱱ ᱠᱤᱪᱷᱤ ᱫᱤᱱ ᱯᱚᱨᱮ ᱜᱮ ᱡᱤᱵᱽ ᱡᱤᱭᱟᱹᱞᱤ ᱠᱚ ᱠᱤᱪᱷᱤ ᱠᱤᱪᱷᱤ ᱛᱮᱠᱚ ᱢᱩᱪᱟᱹᱫ ᱤᱫᱤᱜᱼᱟ